ᱤᱧᱫᱚ ᱚᱠᱛᱚ ᱱᱟᱹᱯᱤᱛ ᱵᱷᱮᱜᱟᱨ ᱵᱷᱮᱜᱟᱨ ᱡᱚᱢᱤᱧ ᱠᱩᱥᱤᱭᱟᱜᱼᱟ ᱡᱮᱞᱮᱠᱟ ᱡᱟᱹᱯᱩᱫ ᱫᱤᱱ ᱫᱚ ᱥᱚᱲᱮ ᱫᱟᱠᱟ ᱚᱱᱟ ᱵᱟᱹᱲᱛᱤᱧ ᱠᱩᱥᱤᱭᱟᱜᱼᱟ ᱨᱟᱵᱟᱝ ᱫᱤᱱ ᱫᱚ ᱡᱟᱦᱟᱱᱟᱜ ᱥᱩᱱᱩᱢ ᱨᱮᱱᱟᱜ ᱢᱮᱱᱫᱚ ᱥᱩᱱᱩᱢ ᱛᱮ ᱪᱷᱟᱠᱟᱣᱟᱜ ᱯᱤᱴᱷᱟᱹ ᱢᱮᱱᱫᱚ ᱡᱤᱞ ᱯᱤᱴᱷᱟᱹ ᱪᱮᱰᱮ ᱯᱤᱴᱷᱟᱹ ᱥᱟᱶᱛᱮ ᱠᱷᱮᱡᱩᱨᱜᱩᱲ ᱟᱹᱰᱤ ᱱᱟᱯᱟᱭᱤᱧ ᱵᱩᱡᱷᱟᱹᱣᱟ ᱟᱨ ᱦᱮᱢᱟᱞᱫᱤᱱ ᱢᱮᱱᱫᱚ ᱡᱟᱦᱟᱸ ᱦᱮᱢᱟᱞ ᱫᱤᱱ ᱠᱚ ᱢᱮᱛᱟᱜ ᱠᱟᱱᱟ ᱚᱱᱟᱫᱤᱱ ᱨᱮᱱᱟᱜ ᱡᱟᱦᱟᱸ ᱡᱚᱢᱟᱜ ᱠᱚ ᱧᱟᱢᱚᱜ ᱠᱟᱱᱟ ᱡᱚᱸᱰᱨᱟ ᱠᱚ ᱟᱹᱰᱤ ᱵᱮᱥᱤᱧ ᱵᱩᱡᱷᱟᱹᱣᱟ ᱢᱤᱫ ᱠᱟᱛᱷᱟᱛᱮ ᱢᱮᱱᱞᱮᱠᱷᱟᱱ ᱞᱟᱹᱭᱚᱜᱚᱜᱼᱟ ᱚᱠᱛᱚ ᱱᱟᱹᱯᱤᱛ ᱡᱟᱦᱟᱸ ᱡᱟᱦᱟᱸ ᱡᱚᱢᱟᱜ ᱠᱚ ᱧᱟᱢᱚᱜᱼᱟ ᱤᱧᱫᱚ ᱟᱹᱰᱤ ᱵᱟᱹᱲᱛᱤ ᱚᱱᱟᱠᱚᱧ ᱠᱩᱥᱤᱭᱟᱜᱼᱟ ᱚᱱᱟᱠᱚ ᱢᱩᱫᱽᱨᱮ ᱡᱟᱦᱟᱸ ᱞᱮᱠᱟ ᱥᱤᱛᱩᱝ ᱫᱤᱱᱨᱮᱱᱟᱜ ᱛᱟᱞᱮ ᱥᱟᱸᱥ ᱟᱹᱰᱤ ᱵᱟᱹᱲᱛᱤ ᱤᱧ ᱠᱩᱥᱤᱭᱟᱜᱼᱟ ᱟᱨ ᱚᱱᱟᱜᱮ ᱡᱟᱦᱟᱱ ᱡᱟᱹᱯᱩᱫ ᱦᱤᱡᱩᱜᱼᱟ ᱠᱳᱫ ᱠᱷᱮᱡᱩᱨ ᱵᱤᱞᱤ ᱥᱚᱼᱵᱤᱞᱤ ᱟᱨ ᱟᱹᱰᱤ ᱵᱮᱥᱤᱧ ᱵᱩᱡᱷᱟᱹᱣᱟ ᱚᱱᱠᱟᱜᱮ ᱯᱩᱴᱠᱟᱹ ᱡᱟᱦᱟᱸᱞᱮᱠᱟ ᱯᱩᱴᱠᱟᱹ ᱛᱚᱨᱢᱟᱨ ᱳᱫ ᱟᱹᱰᱤ ᱱᱟᱯᱟᱭ ᱵᱩᱡᱷᱟᱹᱜᱼᱟ ᱚᱱᱟ ᱥᱟᱶᱛᱮ ᱤᱧᱫᱚ ᱚᱲᱟᱜ ᱨᱮᱱᱟᱜ ᱤᱥᱤᱱᱟᱜ ᱡᱚᱢᱟᱜ ᱧᱩᱣᱟᱜ ᱜᱮ ᱵᱟᱹᱲᱛᱤ ᱫᱚᱧ ᱠᱩᱥᱤᱭᱟᱜᱼᱟ